ᱡᱚᱛᱚ ᱦᱚᱲ ᱜᱮ ᱡᱮᱼᱡᱷᱟᱨ ᱠᱩᱥᱤ ᱞᱮᱠᱟᱛᱮ ᱟᱠᱚᱣᱟᱜ ᱟᱠᱚᱣᱟᱜ ᱢᱚᱱ ᱯᱚᱥᱚᱱᱫ ᱯᱩᱛᱷᱤ ᱦᱚᱸ

ᱡᱤᱭᱚᱱ ᱨᱮᱠᱚ ᱵᱟᱪᱷᱟᱣ ᱟᱠᱟᱫ ᱜᱮᱭᱟ ᱟᱨ ᱚᱱᱟ ᱯᱟᱲᱦᱟᱣ ᱠᱟᱛᱮᱫ ᱟᱠᱚ ᱟᱠᱚᱣᱟᱜ ᱢᱚᱱᱮ ᱠᱚ ᱠᱚ ᱨᱟᱣᱟᱞᱟ ᱵᱟᱝᱢᱟ ᱟᱠᱚ ᱚᱱᱟ ᱯᱟᱲᱦᱟᱣ ᱠᱟᱛᱮᱫ ᱥᱟᱹᱱᱛᱤ ᱟᱨ ᱱᱟᱯᱟᱭ ᱠᱚ ᱵᱩᱡᱷᱟᱹᱣᱟ ᱚᱱᱟ ᱯᱩᱛᱷᱤ ᱯᱟᱲᱦᱟᱣ ᱠᱟᱛᱮᱫ ᱟᱠᱚ ᱵᱷᱚᱨᱥᱟ ᱥᱟᱦᱚᱥ ᱟᱨ ᱵᱟᱝᱢᱟ ᱱᱟᱯᱟᱭᱼᱱᱟᱯᱟᱭ ᱟᱹᱠᱤᱞ ᱜᱮᱭᱟᱱ ᱠᱚᱠᱚ ᱧᱟᱢᱟ ᱚᱱᱟ ᱦᱚᱛᱮᱜ ᱛᱮ ᱩᱱᱠᱩ ᱫᱚ